ᱦᱮᱞᱳ ᱰᱟᱭᱵᱟᱨ ᱦᱮᱸ ᱟᱞᱮ ᱱᱚᱸᱰᱮ ᱠᱷᱚᱱ ᱤᱭᱟᱹ ᱞᱮ ᱪᱟᱞᱟᱜᱼᱟ ᱢᱩᱠᱩᱴᱢᱩᱱᱤ ᱵᱟᱨᱚ ᱛᱟᱨᱤᱠᱷ ᱦᱤᱞᱳᱜ ᱡᱟᱱᱩᱣᱟᱨᱤ ᱦᱮᱸ ᱢᱟᱱᱮ ᱜᱟᱹᱰᱤ ᱯᱷᱟᱸᱠᱟ ᱜᱮᱭᱟ ᱥᱮ ᱪᱮᱠᱟ ᱜᱮᱛᱟᱢᱟ ᱦᱩᱸᱻ ᱴᱷᱤᱠ ᱜᱮᱭᱟ ᱛᱟᱦᱞᱮ ᱮᱱ ᱦᱤᱞᱟᱹᱜ ᱪᱟᱴᱴᱟ ᱥᱚᱢᱚᱭ ᱟᱞᱮ ᱵᱟᱹᱵᱩᱴ ᱰᱟᱸᱜᱟ ᱟᱛᱩᱢ ᱟᱜᱩᱭᱟ ᱦᱩᱸ